ᱛᱷᱟᱹᱨᱤᱵᱟᱹᱴᱤ ᱟᱹᱨᱩᱵ ᱠᱟᱹᱢᱤ ᱨᱮᱫᱚ ᱥᱮᱫᱟᱭ ᱫᱚ ᱜᱚᱭᱴᱷᱟ ᱛᱚᱨᱚᱡ ᱠᱟᱴᱷ ᱨᱮᱱᱟᱜ ᱛᱚᱨᱚᱡ ᱚᱱᱟ ᱛᱮᱜᱮ ᱠᱚ ᱥᱟᱯᱷᱟᱭᱮᱫ ᱛᱟᱦᱮᱸᱫᱼᱟ ᱠᱟᱸᱥᱟ ᱨᱮᱱᱟᱜ ᱡᱤᱱᱤᱥ ᱫᱚ ᱚᱱᱟ ᱛᱮᱜᱮ ᱥᱟᱯᱷᱟᱜᱼᱟ ᱟᱨ ᱫᱟᱜᱽ ᱞᱮᱱᱠᱷᱟᱱ ᱦᱟᱥᱟ ᱥᱮ ᱜᱟᱹᱭ ᱜᱚᱲᱟ ᱨᱮᱱᱟᱜ ᱦᱟᱥᱟ ᱛᱮ ᱫᱚᱢᱮ ᱧᱚᱜ ᱜᱟᱥᱟᱣ ᱞᱮᱠᱷᱟᱱ ᱚᱱᱟ ᱛᱮᱜᱮ ᱥᱟᱯᱷᱟᱜ ᱠᱟᱱ ᱛᱟᱦᱮᱸᱫᱼᱟ ᱡᱚᱡᱚ ᱠᱚ ᱢᱮᱥᱟ ᱠᱟᱛᱮᱜ ᱟᱨ ᱱᱮᱛᱟᱨ ᱫᱚ ᱠᱟᱸᱥᱟ ᱦᱚᱸ ᱪᱟᱵᱟᱭᱮᱱᱟ ᱥᱮᱭᱨᱚᱠᱚᱢ ᱤᱥᱴᱤᱞ ᱨᱮᱭᱟᱜ ᱵᱮᱵᱚᱦᱟᱨ ᱦᱩᱭᱩᱜ ᱠᱟᱱᱟ ᱛᱚᱨᱚᱡ ᱠᱚᱫᱚ ᱱᱮᱛᱟᱨ ᱢᱟ ᱜᱮᱥ ᱨᱮ ᱫᱟᱠᱟᱜ ᱠᱟᱱᱟ ᱛᱚᱨᱚᱡ ᱵᱟᱹᱱᱩᱜ ᱟᱱᱟᱝ ᱱᱚᱣᱟ ᱫᱚ ᱛᱟᱨ ᱵᱷᱤᱢ ᱵᱟᱨ ᱥᱟᱵᱟᱱ ᱛᱮ ᱜᱟᱥᱟᱣᱼᱢᱟᱡᱟᱣ ᱥᱮ ᱥᱩᱱᱩᱢ ᱥᱤᱬᱤᱡ ᱚᱱᱟ ᱥᱟᱹᱵᱩᱱ ᱛᱮ ᱜᱟᱥᱟᱣ ᱛᱮᱜᱮ ᱥᱟᱯᱷᱟᱜ ᱠᱟᱱᱟ ᱥᱚ ᱥᱤᱬᱤᱡ ᱪᱟᱵᱟᱜ ᱠᱟᱱᱟ